ᱥᱚᱛᱮᱨᱚᱭ ᱰᱤᱥᱮᱢᱵᱚᱨ ᱫᱩ ᱦᱟᱡᱟᱨ ᱠᱩᱲᱤ ᱟᱴᱷᱮᱨᱚᱭ ᱚᱠᱴᱳᱵᱚᱨ ᱫᱩ ᱦᱟᱡᱟᱨ ᱛᱮᱭᱤᱥ ᱟᱴᱷᱨᱚᱭ ᱯᱷᱮᱵᱽᱨᱩᱣᱟᱹᱨᱤ ᱫᱩ ᱦᱟᱡᱟᱨ ᱮᱠᱩᱥ ᱩᱱᱤᱥ ᱡᱩᱞᱟᱭ ᱫᱩ ᱦᱟᱡᱟᱨ ᱵᱟᱨᱚ ᱥᱟᱛᱨᱳᱭ ᱡᱩᱱ ᱫᱩ ᱦᱟᱡᱟᱨ ᱛᱮᱨᱳ